ᱱᱚᱸᱰᱮᱱᱟᱜ ᱦᱟᱞᱚᱛ ᱟᱹᱰᱤᱜᱮ ᱵᱮᱥᱟ ᱪᱮᱫᱟᱜ ᱠᱤ ᱱᱚᱸᱰᱮ ᱫᱚ ᱱᱩᱱᱟᱹᱜ ᱵᱮᱥᱟ ᱠᱤ ᱠᱩᱧ ᱢᱮᱱᱟᱜᱼᱟ ᱟᱦᱟᱨ ᱢᱮᱱᱟᱜᱼᱟ ᱵᱳᱭᱨᱤᱝ ᱢᱮᱱᱟᱜᱼᱟ ᱚᱱᱟ ᱠᱷᱟᱹᱛᱤᱨ ᱱᱚᱸᱰᱮ ᱫᱚ ᱟᱹᱰᱤ ᱵᱮᱥ ᱨᱮᱜᱮᱞᱮ ᱛᱟᱦᱮᱱᱟ ᱱᱚᱸᱰᱮ ᱫᱚ ᱟᱹᱰᱤ ᱨᱚᱠᱚᱢ ᱯᱷᱚᱥᱚᱞ ᱦᱚᱸᱠᱚ ᱨᱚᱦᱚᱭᱟ ᱪᱮᱫᱟᱜ ᱠᱤ ᱱᱚᱸᱰᱮ ᱫᱟᱜ ᱠᱚᱨᱮᱱᱟᱜ ᱠᱟᱹᱢᱤ ᱠᱚ ᱵᱟᱭ ᱦᱩᱭᱩᱜᱼᱟ ᱚᱱᱟ ᱠᱷᱟᱹᱛᱤᱨ ᱜᱮ ᱱᱚᱸᱰᱮ ᱫᱚ ᱟᱹᱰᱤ ᱨᱚᱠᱚᱢ ᱯᱷᱚᱥᱚᱞ ᱠᱚ ᱨᱚᱦᱚᱭᱟ ᱦᱩᱲᱩ ᱪᱷᱟᱲᱟ ᱠᱟᱛᱮ ᱟᱨᱦᱚᱸ ᱟᱹᱰᱤ ᱠᱤᱪᱷᱩ ᱩᱛᱩ ᱠᱚ ᱥᱚᱵᱽᱡᱤ ᱠᱚᱠᱚ ᱪᱟᱥᱟ ᱚᱱᱟ ᱠᱟᱨᱚᱱᱛᱮ ᱱᱚᱸᱰᱮ ᱫᱚ ᱥᱩᱵᱤᱫᱷᱟ ᱠᱚ ᱵᱟᱹᱪᱩᱜᱼᱟ ᱦᱟᱞᱚᱛ ᱫᱚ ᱟᱹᱰᱤᱜᱮ ᱵᱮᱥᱟ ᱱᱚᱸᱰᱮ ᱫᱚ ᱟᱹᱰᱤ ᱨᱚᱠᱚᱢ ᱫᱟᱜ ᱠᱚᱨᱮᱱᱟᱜ ᱠᱟᱹᱢᱤ ᱠᱚᱫᱚ ᱵᱟᱭ ᱦᱩᱭᱩᱜᱼᱟ ᱚᱱᱟ ᱠᱷᱟᱹᱛᱤᱨᱛᱮ ᱱᱚᱸᱰᱮ ᱦᱟᱞᱚᱛ ᱫᱚ ᱵᱮᱥ ᱢᱮᱱᱟᱜᱼᱟ